ᱱᱮᱛᱟᱨ ᱠᱟᱛᱮᱫ ᱫᱚ ᱫᱮᱹᱠᱳ ᱠᱚᱫᱚ ᱥᱚᱱᱟ ᱜᱚᱭᱱᱟ ᱦᱚᱨᱚᱜ ᱫᱚᱠᱚ ᱵᱟᱹᱜᱤ ᱪᱟᱵᱟ ᱠᱮᱫᱟ ᱟᱨ ᱫᱚᱠᱟᱱ ᱨᱮᱭᱟᱜ ᱡᱤᱱᱤᱥ ᱦᱟᱛᱟᱣ ᱠᱟᱛᱮ ᱦᱚᱨᱚᱜ ᱦᱚᱸᱠᱚ ᱵᱟᱹᱜᱤ ᱠᱮᱫᱟ ᱱᱮᱛᱟᱨ ᱫᱚ ᱦᱚᱨᱚᱜ ᱮᱫᱟᱠᱚ ᱦᱟᱛᱮᱨ ᱠᱟᱡᱽ ᱛᱤ ᱛᱮ ᱠᱟᱹᱢᱤᱭᱟᱜ ᱡᱟᱦᱟᱸ ᱡᱤᱱᱤᱥ ᱚᱱᱟ ᱠᱚ ᱦᱚᱨᱚᱜ ᱮᱫᱟ ᱡᱮᱢᱚᱱ ᱥᱚᱱᱟᱡᱷᱩᱨᱤ ᱦᱟᱴ ᱫᱚ ᱮᱠᱮᱱ ᱦᱟᱛᱮᱨ ᱠᱟᱡᱽ ᱡᱤᱱᱤᱥ ᱜᱮ ᱵᱤᱥᱤ ᱢᱮᱱᱟᱜᱼᱟ ᱡᱮᱢᱚᱱ ᱤᱧ ᱟᱹᱠᱷᱤᱧᱟ ᱥᱤᱨᱚᱢ ᱨᱮᱭᱟᱜ ᱱᱟᱹᱲᱤ ᱠᱚᱨᱮᱱᱟᱜ ᱡᱤᱱᱤᱥ ᱤᱧ ᱵᱮᱱᱟᱣᱟ ᱚᱱᱟ ᱡᱤᱱᱤᱥ ᱞᱩᱛᱩᱨ ᱨᱮᱭᱟᱜ ᱞᱟᱹᱴᱩ ᱞᱟᱹᱴᱩ ᱞᱩᱛᱩᱨ ᱨᱮᱭᱟᱜ ᱤᱧ ᱡᱩᱛᱟ ᱢᱟᱞᱟᱧ ᱡᱩᱛᱟ ᱟᱭᱢᱟ ᱟᱭᱢᱟ ᱫᱟᱢ ᱛᱮᱠᱚ ᱦᱟᱛᱟᱭᱟ ᱦᱚᱨᱚᱜᱟᱠᱚ ᱚᱱᱟ ᱦᱚᱨᱚᱜ ᱠᱟᱛᱮ ᱟᱹᱰᱤ ᱢᱚᱸᱡᱽ ᱠᱚ ᱧᱮᱞᱚᱜ ᱜᱮᱭᱟ ᱟᱨ ᱱᱤᱭᱟᱹ ᱢᱚᱸᱡᱽ ᱧᱮᱞᱚᱜ ᱱᱤᱭᱟᱹ ᱫᱚ ᱪᱮᱫ ᱵᱚᱛᱚᱨᱟᱜ ᱦᱚᱸ ᱵᱟᱝ ᱠᱟᱱᱟ ᱡᱮ ᱠᱳᱸᱵᱽᱲᱳ ᱦᱚᱸ ᱵᱟᱠᱚ ᱪᱷᱤᱱᱛᱟ ᱟᱠᱚᱣᱟ ᱚᱠᱚᱭ ᱦᱚᱸ ᱵᱟᱠᱚ ᱵᱚᱛᱚᱨ ᱟᱠᱚᱣᱟ ᱚᱱᱟ ᱠᱷᱟᱹᱛᱤᱨᱟᱜ ᱛᱮ ᱱᱤᱭᱟᱹ ᱫᱚ ᱱᱤᱥᱪᱤᱱᱛᱤ ᱠᱚ ᱦᱚᱨᱚᱜ ᱠᱟᱜᱼᱟ ᱟᱨ ᱡᱟᱦᱟᱸ ᱛᱤᱱᱟᱹᱜ ᱫᱟᱢ ᱛᱮᱜᱮ ᱫᱤᱠᱩ ᱫᱚ ᱦᱟᱛᱮᱨ ᱟᱹᱰᱤ ᱟᱸᱴ ᱠᱚ ᱠᱩᱥᱤᱭᱟᱜ ᱛᱮ ᱡᱟᱦᱟᱸ ᱛᱤᱱᱟᱜ ᱫᱟᱢ ᱛᱮᱜᱮ ᱠᱚ ᱦᱟᱛᱟᱣᱟ ᱟᱨ ᱦᱚᱲ ᱫᱚ ᱚᱱᱟ ᱠᱚᱫᱚ ᱵᱟᱠᱚ ᱦᱟᱛᱟᱣᱟ ᱦᱚᱲ ᱫᱚᱭ ᱢᱮᱱᱟ ᱥᱤᱨᱚᱢ ᱨᱮᱭᱟᱜ ᱡᱤᱱᱤᱥ ᱠᱤ ᱩᱱᱟᱹᱜ ᱫᱟᱢ ᱛᱤᱧ ᱦᱟᱛᱟᱣᱟ ᱩᱱᱟᱹᱜ ᱫᱟᱢ ᱛᱮ ᱵᱟᱹᱧ ᱦᱟᱛᱟᱣᱟ ᱚᱱᱟ ᱴᱟᱠᱟ ᱛᱮᱜᱮ ᱮᱴᱟᱜ ᱡᱤᱱᱤᱥ ᱵᱷᱟᱜᱮᱹ ᱡᱤᱱᱤᱥ ᱦᱳᱭᱳᱜ ᱛᱤᱧᱟ ᱛᱤᱱᱥᱳ ᱟᱲᱟᱭᱥᱳ ᱪᱮᱫᱟᱜ ᱤᱧ ᱮᱢ ᱜᱤᱰᱤ ᱠᱟᱜᱼᱟ ᱥᱤᱨᱚᱢ ᱨᱮᱭᱟᱜ ᱡᱤᱱᱤᱥ ᱫᱚ ᱟᱨ ᱧᱮᱞ ᱛᱮᱦᱚᱸ ᱢᱚᱸᱡᱽ ᱵᱟᱹᱧ ᱧᱮᱞᱚᱜᱼᱟ ᱚᱱᱟ ᱦᱚᱨᱚᱜ ᱠᱟᱛᱮ ᱟᱱᱟ ᱠᱷᱟᱹᱛᱤᱨᱟᱜ ᱛᱮ ᱦᱚᱲ ᱫᱚ ᱫᱷᱮᱨ ᱵᱟᱠᱚ ᱦᱚᱨᱚᱜ ᱜᱮᱭᱟ ᱫᱮᱠᱳ ᱜᱮ ᱡᱟᱹᱥᱛᱤ ᱠᱚ ᱦᱚᱨᱚᱜᱟ ᱫᱮᱠᱳ ᱫᱚ ᱦᱟᱛᱮᱨ ᱠᱟᱡᱽ ᱫᱚ ᱟᱹᱰᱤ ᱩᱛᱟᱹᱨ ᱠᱚ ᱠᱩᱥᱤᱭᱟᱜᱼᱟ ᱤᱧ ᱟᱭᱢᱟ ᱟᱭᱢᱟ ᱡᱟᱭᱜᱟ ᱨᱮ ᱚᱰᱟᱨ ᱡᱤᱱᱤᱥ ᱤᱧ ᱯᱟᱴᱷᱟᱣ ᱟᱠᱟᱫᱟ ᱥᱮ ᱤᱧ ᱴᱷᱮᱱ ᱡᱟᱦᱟᱸ ᱞᱮᱠᱟᱱᱟᱜ ᱚᱱᱞᱟᱭᱤᱱ ᱨᱮ ᱚᱰᱟᱨ ᱠᱚ ᱠᱳᱞ ᱜᱚᱫ ᱤᱧᱟ ᱡᱤᱱᱤᱥ ᱠᱚ ᱯᱟᱴᱷᱟᱣ ᱤᱧᱟ ᱱᱤᱭᱟᱹ ᱡᱤᱱᱤᱥ ᱡᱩᱛ ᱤᱧᱢᱮ ᱱᱤᱱᱟᱜ ᱯᱚᱭᱥᱟᱹᱧ ᱦᱟᱛᱟᱣᱟ ᱟᱢ ᱚᱱᱞᱟᱭᱤᱱ ᱛᱮ ᱯᱷᱳᱱᱮᱢ ᱯᱟᱴᱷᱟᱣ ᱜᱚᱫ ᱟᱹᱧᱟ ᱛᱟᱣ ᱦᱚᱧ ᱮᱢ ᱟᱠᱟᱫ ᱠᱚᱣᱟ ᱟᱨ ᱟᱭᱢᱟ ᱚᱰᱟᱨᱜᱮ ᱧᱟᱢ ᱮᱫᱟᱹᱧ ᱡᱷᱚᱛᱚ ᱚᱨᱰᱟᱨ ᱵᱟᱹᱧ ᱥᱟᱵ ᱫᱟᱲᱮᱹᱭᱟᱜ ᱠᱟᱱᱟ ᱮᱥᱠᱟᱨ ᱜᱤᱭᱟᱹᱧ ᱠᱟᱹᱢᱤ ᱦᱚᱸ ᱚᱱᱟᱛᱮ ᱡᱮᱴᱩᱠᱩᱧ ᱥᱟᱵ ᱮᱫᱟ ᱚᱨᱰᱟᱨ ᱥᱮᱴᱩᱠᱩ ᱢᱟᱞ ᱫᱩᱧ ᱯᱳᱣᱪᱷᱟᱣ ᱟᱠᱚ ᱠᱟᱱᱟ